ᱤᱧᱫᱚ ᱛᱮᱦᱤᱧ ᱱᱚᱣᱟ ᱱᱚᱝᱠᱟ ᱨᱮᱜᱮ ᱠᱩᱥᱤ ᱫᱚᱧ ᱟᱹᱭᱠᱟᱹᱣᱟ ᱵᱟᱝ ᱤᱧ ᱫᱮᱡᱚᱜᱼᱟ ᱪᱮᱫᱟᱜ ᱮᱱᱛᱮᱜ ᱱᱚᱣᱟ ᱱᱚᱝᱠᱟ ᱫᱚ ᱩᱥᱟᱹᱨᱟ ᱛᱮᱢ ᱪᱟᱞᱟᱜᱼᱟ ᱩᱥᱟᱹᱨᱟ ᱛᱮᱢ ᱯᱟᱨᱚᱢᱚᱜᱼᱟ ᱱᱚᱣᱟᱜᱮ ᱠᱩᱥᱤ ᱫᱚ ᱱᱚᱝᱠᱟ ᱨᱮ ᱠᱩᱥᱤ ᱢᱮᱱᱟᱜ ᱛᱤᱧᱟ ᱢᱚᱴᱚᱨ ᱛᱮᱱᱟᱜ ᱱᱚᱝᱠᱟ ᱱᱚᱣᱟᱫᱚ ᱟᱢ ᱟᱹᱰᱤ ᱜᱷᱟᱹᱲᱤᱡ ᱴᱟᱭᱤᱢ ᱵᱟᱭ ᱦᱟᱛ ᱛᱟᱢᱟ ᱢᱤᱫ ᱜᱷᱟᱹᱲᱤᱡ ᱛᱮᱢ ᱯᱟᱨᱚᱢ ᱪᱟᱞᱟᱣ ᱜᱚᱫ ᱱᱟ